ᱛᱩᱨᱢᱩᱡᱽ ᱪᱟᱥ ᱤᱫᱤ ᱠᱟᱛᱮ ᱞᱟᱹᱭ ᱟᱸᱡᱚᱢᱟ ᱵᱚᱱᱢᱮ ᱛᱩᱨᱢᱩᱡᱽ ᱪᱟᱥ ᱫᱚ ᱱᱚᱝᱠᱟᱱᱟ ᱛᱩᱨᱢᱩᱡᱽ ᱪᱟᱥ ᱪᱟᱥᱫᱚ ᱦᱟᱥᱟ ᱜᱩᱱᱰᱟᱹ ᱦᱩᱭᱩᱜᱼᱟ ᱦᱟᱸᱥᱟ ᱜᱩᱱᱰᱟᱹ ᱠᱟᱛᱮᱫ ᱴᱷᱤᱠ ᱢᱚᱛᱚ ᱥᱟᱨ ᱜᱟᱹᱵᱟᱹᱨ ᱯᱟᱴᱞᱤ ᱮᱢᱟᱱ ᱰᱟᱹᱯ ᱱᱚᱝᱠᱟᱱ ᱛᱮᱭᱟ ᱠᱟᱛᱮᱫ ᱵᱷᱟᱜᱮ ᱡᱟᱭᱜᱟ ᱠᱷᱚᱱ ᱤᱛᱟᱹ ᱟᱜᱩ ᱦᱩᱭᱩᱜᱼᱟ ᱤᱛᱟᱹ ᱟᱜᱩ ᱠᱟᱛᱮᱫ ᱚᱱᱟᱫᱚ ᱴᱷᱤᱠ ᱥᱟᱠᱨᱟᱛ ᱞᱟᱦᱟ ᱥᱟᱠᱨᱟᱛ ᱛᱟᱭᱚᱢ ᱜᱚᱨᱚᱢ ᱱᱟᱜ ᱯᱨᱚᱵᱷᱟᱯ ᱯᱟᱲᱟᱣ ᱞᱮᱱᱠᱷᱟᱱ ᱜᱮ ᱚᱸᱰᱮ ᱫᱚᱠᱚ ᱤᱛᱟᱹ ᱵᱟᱹᱭᱥᱟᱹᱣᱼᱟ ᱯᱟᱹᱭᱞᱟᱹᱨᱮᱢ ᱥᱩᱭᱟᱹ ᱛᱤᱭᱟ ᱛᱟᱨ ᱯᱚᱨᱮ ᱥᱩᱭᱟᱹᱛᱤ ᱯᱚᱨᱮ ᱫᱟᱹᱛᱟᱹᱲᱤᱜᱼᱟ ᱩᱱᱨᱮ ᱟᱫᱚ ᱤᱛᱟᱹ ᱦᱚᱢ ᱞᱚᱦᱚᱛ ᱠᱟᱜᱼᱟ ᱤᱛᱟᱹ ᱦᱚ ᱠᱚᱞ ᱥᱮ ᱯᱚᱝ ᱞᱮᱱᱠᱷᱟᱱ ᱜᱮ ᱟᱫᱚᱢ ᱨᱚᱦᱚᱭᱟ ᱯᱩᱛᱤᱴᱤ ᱯᱩᱛᱤᱴᱤ ᱰᱩᱵ ᱨᱮ ᱯᱮᱭᱟ ᱠᱟᱛᱮᱢ ᱨᱚᱦᱚᱭᱟ ᱠᱤ ᱯᱩᱱᱭᱟ ᱠᱟᱛᱮᱢ ᱨᱚᱦᱚᱭᱟ ᱤᱱᱟ ᱠᱷᱟᱱ ᱫᱚ ᱵᱟᱝ ᱵᱤᱱᱟ ᱥᱚᱜ ᱟ ᱢᱤᱫᱴᱟᱱ ᱵᱟᱨᱮᱭᱟ ᱤᱛᱟ ᱜᱚᱱᱰᱟᱹ ᱜᱟᱹᱞ ᱛᱟᱦᱮᱱ ᱠᱷᱟᱱ ᱫᱚ ᱱᱚᱭᱟ ᱛᱩᱨᱢᱩᱪ ᱫᱚ ᱵᱟᱝ ᱚᱢᱚᱱᱚᱜᱼᱟ ᱥᱮ ᱯᱮᱭᱟ ᱠᱟᱛᱮᱫ ᱛᱟᱦᱮᱱ ᱠᱷᱟᱱ ᱰᱩᱵ ᱨᱮ ᱟᱨᱚ ᱵᱷᱟᱜᱮᱭᱟ ᱟᱱᱟ ᱯᱮᱭᱟ ᱱᱟ ᱲᱤ ᱨᱮ ᱚᱢᱚᱱ ᱛᱮ ᱡᱟᱦᱟᱸᱭ ᱨᱮᱜᱮ ᱢᱤᱫ ᱥᱚᱯᱛᱟᱦᱚ ᱥᱚᱢᱚᱭ ᱞᱟᱜᱟᱜᱼᱟ ᱢᱤᱫ ᱥᱚᱯᱛᱟᱦᱚ ᱯᱚᱨᱮ ᱚᱱᱟ ᱯᱚᱨᱤ ᱪᱚᱴ ᱨᱮᱭᱟᱜ ᱮᱢᱟᱜ ᱦᱩᱭᱩᱜᱼᱟ ᱠᱤᱴᱱᱟᱥᱚᱠ ᱱᱟᱱᱟ ᱨᱚᱠᱚᱢ ᱮᱢ ᱠᱟᱛᱮᱫ ᱚᱱᱟ ᱡᱤᱭᱟ ᱲ ᱫᱚᱦᱚ ᱦᱩᱭᱩᱜᱼᱟ ᱡᱤᱭᱟ ᱫᱚᱦᱚ ᱠᱟᱛᱮᱫ ᱵᱤᱥ ᱮᱢ ᱤᱫᱤ ᱦᱩᱭᱩᱜᱼᱟ ᱱᱟᱱᱟ ᱦᱩᱱᱟ ᱨ ᱠᱤᱴᱱᱟᱥᱚᱠ ᱮᱢ ᱮ ᱢᱮᱢᱛᱮ ᱡᱚ ᱫᱟᱨᱮ ᱵᱤᱞᱤ ᱱᱟᱹᱲᱤ ᱥᱟᱱᱟᱢᱟᱜ ᱜᱮ ᱵᱟᱲᱦᱟᱣ ᱤᱫᱤ ᱦᱩᱭᱩᱜᱼᱟ ᱚᱱᱟ ᱫᱚ ᱴᱷᱤᱠ ᱪᱟ ᱛ ᱪᱟ ᱛ ᱨᱮᱱᱟᱜ ᱪᱟ ᱛ ᱵᱚᱸᱜᱟ ᱵᱮᱞᱮᱜᱼᱟ ᱩᱱ ᱵᱤᱞᱤ ᱠᱟᱛᱮᱫ ᱱᱟᱱᱟ ᱦᱩᱱᱟ ᱨ ᱡᱚ ᱵᱤᱞᱤ ᱮᱵᱚᱝ ᱫᱮᱥ ᱵᱤᱫᱮᱥ ᱠᱷᱚᱱ ᱠᱚ ᱦᱤᱡᱩᱜᱼᱟ ᱩᱱᱠᱩ ᱵᱮᱯᱟᱨᱤᱭᱟᱹ ᱠᱚ ᱩᱱᱠᱩ ᱵᱮᱯᱟᱨᱤᱭᱟ ᱠᱚ ᱮᱢ ᱠᱟᱛᱮᱫ ᱛᱩᱨᱵᱩᱡᱽ ᱨᱮᱱᱟᱜ ᱪᱟᱥ ᱫᱚ ᱢᱩᱪᱟ ᱫᱚᱜᱼᱟ